ᱦᱮᱸ ᱦᱮᱸ ᱦᱮᱸ ᱱᱚᱣᱟ ᱢᱟᱞᱫᱟ ᱡᱤᱞᱟᱹᱨᱮ ᱫᱟᱬᱟᱱ ᱞᱮᱠᱟᱱ ᱧᱮᱞ ᱡᱚᱝ ᱞᱮᱠᱟᱱ ᱡᱟᱭᱜᱟ ᱫᱚ ᱚᱠᱟ ᱠᱚᱨᱮ ᱢᱮᱱᱟᱜᱼᱟ ᱦᱮᱸ ᱟᱹᱫᱤᱱᱟ ᱜᱟᱲ ᱦᱟᱝ ᱟᱨᱦᱚᱸ ᱫᱩᱜᱽᱫᱩᱜᱤ ᱜᱟ ᱚᱠᱟ ᱥᱮᱫ ᱠᱚ ᱢᱮᱛᱟᱜᱼᱟ ᱧᱮᱞ ᱡᱚᱝ ᱞᱮᱠᱟᱱ ᱱᱤᱭᱟᱹ ᱟᱥᱮᱯᱟᱥᱮ ᱨᱮᱜᱮ ᱟᱯᱮ ᱱᱚᱣᱟ ᱟᱥᱮ ᱯᱟᱥᱮ ᱨᱮᱜᱮ ᱟᱨᱦᱚᱸ ᱯᱟᱹᱰᱩᱣᱟᱹ ᱜᱟᱲ ᱟᱨᱦᱚᱸ ᱚᱠᱟ ᱥᱮᱫ ᱨᱮ ᱯᱩᱨᱩᱞᱤᱭᱟᱹ ᱱᱟᱠᱷᱟᱨᱮ ᱦᱚᱨᱤᱱ ᱠᱚ ᱟᱹᱥᱩᱞ ᱠᱟᱜ ᱠᱚᱣᱟ ᱪᱮᱫ ᱯᱷᱚᱨᱮᱥᱴ ᱢᱮᱱᱟᱜᱼᱟ ᱵᱚᱞᱮ ᱟᱨᱦᱚᱸ ᱡᱤᱵᱽᱼᱡᱚᱱᱛᱩ ᱟᱭᱢᱟ ᱠᱚ ᱟᱹᱥᱩᱞ ᱠᱟᱜ ᱠᱚ ᱚᱸᱰᱮ ᱚᱠᱟ ᱥᱚᱢᱚᱭ ᱚᱱᱟ ᱠᱚ ᱡᱟᱭᱜᱟ ᱧᱮᱞ ᱪᱟᱞᱟᱣ ᱞᱮᱱᱠᱷᱟᱱ ᱵᱟᱛᱨᱟᱣ ᱦᱩᱭᱩᱜᱼᱟ ᱧᱮᱞ ᱡᱚᱝ ᱫᱟᱬᱟ ᱵᱟᱲᱟᱭ ᱨᱮ ᱢᱚᱡᱟ ᱵᱩᱡᱷᱟᱹᱜᱼᱟ ᱟᱪᱪᱷᱟ ᱟᱪᱪᱷᱟ ᱚᱱᱟ ᱠᱚ ᱫᱤᱱ ᱨᱮ ᱥᱮᱱ ᱞᱮᱱᱠᱷᱟᱡ ᱵᱷᱟᱜᱮ ᱦᱩᱭᱩᱜᱼᱟ ᱚᱱᱛᱮ ᱵᱟᱝ ᱚᱱᱛᱮ ᱫᱚ ᱡᱟᱹᱱᱤᱡ ᱟᱹᱭᱩᱵ ᱵᱮᱞᱟ ᱥᱮᱜ ᱥᱮᱱ ᱞᱮᱱᱠᱷᱟᱡ ᱨᱮᱭᱟ ᱧᱚᱜ ᱵᱩᱡᱷᱟᱹᱜᱼᱟ ᱛᱟᱝ ᱠᱚ ᱦᱚᱨᱤᱱ ᱠᱚ ᱩᱰᱩᱝ ᱚᱜᱼᱟ ᱡᱚᱢ ᱢᱟᱜ ᱠᱚᱢ ᱮᱢᱟᱣᱟᱠᱚ ᱥᱚᱢᱚᱭ ᱨᱮᱜᱮ ᱡᱟᱹᱱᱤᱡ ᱢᱚᱡᱽ ᱫᱚ ᱵᱩᱡᱷᱟᱹᱜᱼᱟ ᱦᱟᱝ ᱟᱪᱪᱷᱟ ᱟᱪᱪᱷᱟ ᱵᱷᱟᱜᱮ ᱜᱮᱛᱚ ᱛᱟᱦᱚᱞᱮ ᱧᱮᱞ ᱡᱚᱝ ᱞᱮᱠᱟᱱ ᱡᱟᱭᱜᱟ ᱟᱭᱢᱟᱜᱮ ᱢᱮᱱᱟᱜᱼᱟ ᱦᱟᱝ ᱦᱟᱱᱛᱮ ᱯᱷᱚᱨᱮᱥᱴ ᱢᱮᱱᱟᱜᱼᱟ ᱱᱚᱛᱮ ᱜᱟᱲ ᱢᱮᱱᱟᱜᱼᱟ ᱴᱷᱮᱡ ᱰᱩᱜᱽᱰᱩᱜᱤ ᱜᱟᱲ ᱢᱮᱱᱟᱜᱼᱟ ᱵᱷᱩᱞ ᱜᱷᱚᱨ ᱡᱟᱠᱮ ᱵᱚᱞᱮ ᱟᱨ ᱯᱟᱹᱰᱩᱣᱟᱹ ᱨᱮ ᱢᱮᱱᱟᱜᱼᱟ ᱚᱛ ᱜᱟᱲ ᱟᱭᱢᱟ ᱡᱤᱱᱤᱥ ᱜᱮ ᱧᱮᱞ ᱡᱚᱝ ᱞᱮᱠᱟᱱᱟᱜ ᱫᱚ ᱢᱮᱱᱟᱜᱼᱟ ᱦᱟᱝ ᱦᱮᱸ ᱦᱮᱸ ᱚᱱᱟᱜᱮ ᱩᱭᱦᱟᱹᱨᱮᱫᱟ ᱵᱚᱞᱮ ᱪᱟᱞᱟᱣ ᱦᱩᱭᱩᱜᱼᱟ ᱪᱟᱹᱞᱩᱜ ᱜᱮᱭᱟ